ᱦᱮᱸ ᱦᱮᱞᱳ ᱚᱻ ᱚᱠᱚᱭᱮᱢ ᱞᱟᱹᱭᱮᱫ ᱛᱟᱦᱮᱱ ᱟᱪᱪᱷᱟ ᱦᱮᱸ ᱢᱟ ᱞᱟᱹᱭᱢᱮ ᱟᱪᱪᱷᱟ ᱟᱪᱪᱷᱟ ᱛᱤᱱᱟᱹᱜ ᱠᱟᱹᱢᱤᱨᱮ ᱥᱮ ᱱᱚᱠᱟ ᱫᱟᱬᱟᱵᱟᱲᱟᱭ ᱡᱚᱝ ᱟᱪᱪᱷᱟ ᱟᱪᱪᱷᱟ ᱦᱮᱸ ᱚᱱᱠᱟ ᱧᱮᱞᱡᱚᱝᱻ ᱡᱟᱜᱟᱫᱚ ᱟᱹᱰᱤᱜᱟᱱᱜᱮ ᱢᱮᱱᱟᱜᱼᱟ ᱦᱚᱭ ᱟᱫᱚ ᱢᱤᱫ ᱫᱤᱱᱛᱮᱫᱚ ᱵᱟᱯᱮ ᱧᱮᱞ ᱪᱟᱵᱟ ᱫᱟᱲᱮᱭᱟᱜᱼᱟ ᱦᱚᱭ ᱟᱹᱰᱤᱜᱟᱱ ᱡᱟᱜᱟ ᱢᱮᱱᱟᱜᱫᱚ ᱳᱰᱤᱥᱟ

ᱦᱮᱸ ᱥᱩᱵᱤᱫᱷᱟ ᱢᱮᱱᱟᱜ ᱜᱮᱭᱟ ᱵᱚᱥ ᱢᱮᱱᱟᱜᱼᱟ ᱵᱚᱥᱦᱚᱸ ᱟᱨ ᱴᱨᱮ ᱱᱦᱚᱸ ᱢᱮᱱᱟᱜ ᱟᱠᱟᱫᱟ ᱦᱮᱸ ᱵᱟᱥ ᱛᱮᱫᱚ ᱚᱱᱠᱟ ᱠᱳᱞᱠᱟᱛᱟ ᱠᱷᱚᱱ ᱱᱚᱰᱮ ᱵᱟᱨᱤᱯᱟᱫᱟ ᱢᱚᱬᱮ ᱥᱟᱭᱜᱟᱱ ᱞᱟᱜᱟᱜ ᱠᱟᱱ ᱴᱨᱮ ᱱ ᱛᱮᱦᱚᱸ ᱤᱱᱟᱹ ᱵᱟᱨ ᱥᱟᱭᱜᱟᱱ ᱠᱷᱟᱱᱜᱮ ᱥᱮᱴᱮᱨᱟ

ᱦᱮᱸ ᱴᱨᱮ ᱱ ᱛᱮᱫᱚᱻ ᱠᱳᱞᱠᱟᱛᱟ ᱠᱷᱚᱱ ᱱᱚᱰᱮ ᱴᱟᱴᱟ ᱴᱟᱴᱟ ᱠᱷᱚᱱ ᱱᱚᱰᱮ ᱨᱟᱭᱨᱚᱝᱯᱩᱨ ᱟᱨ ᱵᱟᱝᱠᱷᱟᱱᱫᱚ ᱱᱚᱝᱠᱟᱛᱮ ᱢᱮᱱᱟᱜᱼᱟ ᱠᱳᱞᱠᱟᱛᱟ ᱠᱷᱚᱱᱟᱜ ᱵᱟᱞᱮᱥᱥᱚᱨ ᱵᱟᱞᱮᱥᱥᱚᱨ ᱠᱷᱚᱱ ᱱᱚᱰᱮ ᱵᱟᱨᱤᱯᱟᱫᱟ ᱰᱟᱹᱝᱨᱤᱯᱟᱹᱥᱤ ᱦᱮᱸ ᱦᱮᱸ ᱛᱟᱦᱮᱱᱡᱚᱝ ᱞᱟᱹᱜᱤᱫ ᱦᱳᱴᱮᱹᱞᱠᱚ ᱧᱟᱢᱚᱜ ᱜᱮᱭᱟ ᱨᱟᱭᱨᱚᱝᱯᱩᱨ ᱨᱮ ᱧᱟᱢᱚᱜᱼᱟ ᱵᱟᱨᱤᱯᱟᱫᱟᱨᱮ ᱧᱟᱢᱚᱜᱼᱟ ᱠᱚᱨᱚᱧᱡᱤᱭᱟᱹᱨᱮ ᱧᱟᱢᱚᱜᱼᱟ ᱪᱳᱣᱰᱚᱞᱟᱨᱮ ᱧᱟᱢᱚᱜᱼᱟ ᱜᱚᱴᱟᱞᱮᱠᱟᱜᱮ ᱦᱮᱸ ᱦᱮᱸ ᱡᱚᱢᱼᱧᱩ ᱠᱚᱫᱚ ᱚᱱᱠᱟ ᱥᱟᱥᱛᱟᱜᱮ ᱮᱥᱮᱠᱚᱫᱚ ᱵᱟᱭ ᱠᱷᱚᱨᱚᱪᱚᱜᱼᱟ ᱚᱱᱟᱠᱚᱫᱚ ᱦᱚᱭ ᱡᱟᱜᱟ ᱢᱮᱱᱟᱜᱼᱟ ᱱᱚᱰᱮ ᱢᱟᱨᱟᱝ ᱢᱟᱱᱮ ᱧᱩᱛᱩᱢᱟᱱ ᱡᱟᱜᱟ ᱢᱮᱱᱟᱜᱼᱟ ᱥᱤᱢᱞᱤᱯᱟᱞ ᱵᱩᱨᱩ ᱚᱱᱰᱮᱱᱟᱜ ᱢᱤᱫᱴᱮᱱ ᱟᱫᱚ ᱟᱸᱡᱚᱢ ᱟᱠᱟᱫᱟᱵᱮᱱ ᱦᱚᱭ ᱦᱚᱭ ᱦᱚᱭ ᱱᱤᱛᱚᱜᱫᱚ ᱠᱷᱩᱞᱟᱹᱣ ᱜᱮᱭᱟ ᱚᱱᱟ ᱡᱟᱹᱯᱩᱫ ᱫᱤᱱᱫᱚᱠᱚ ᱵᱚᱱᱫᱷᱟ ᱵᱟᱠᱚ ᱵᱚᱞᱚ ᱚᱪᱚᱜᱼᱟ ᱨᱟᱵᱟᱝᱫᱤᱱ ᱠᱷᱩᱞᱟᱹᱣ ᱛᱟᱦᱮᱱᱟ ᱦᱚᱭ ᱡᱟᱹᱯᱩᱫ ᱫᱤᱱᱫᱚ ᱚᱱᱮ ᱵᱩᱨᱩ ᱫᱟᱜᱠᱚᱛᱮ ᱦᱚᱨᱠᱚ ᱠᱷᱟᱨᱟᱯ ᱜᱚᱫᱚᱜᱼᱟ ᱛᱚ ᱮᱱᱠᱷᱟᱱ ᱜᱟᱹᱰᱤ ᱢᱚᱴᱚᱨ ᱚᱱᱛᱮ ᱵᱟᱭ ᱵᱚᱞᱚ ᱫᱟᱲᱮᱭᱟᱜᱼᱟ ᱦᱚᱭ ᱚᱱᱟ ᱪᱮᱠᱟᱢ ᱡᱟᱹᱯᱩᱫ ᱫᱤᱱᱫᱚ ᱵᱟᱠᱚ ᱵᱚᱞᱚ ᱚᱪᱚᱜᱼᱟ ᱦᱚᱭ ᱟᱠᱚᱣᱟᱜ ᱦᱚᱸ ᱧᱟᱢᱚᱜ ᱜᱮᱭᱟ ᱵᱟᱠᱷᱟᱱ ᱨᱤᱡᱟᱹᱵᱷ ᱜᱟᱹᱰᱤ ᱚᱱᱟ ᱦᱩᱰᱤᱝ ᱜᱟᱹᱰᱤᱠᱚ ᱵᱚᱞᱚᱱᱟ ᱵᱚᱞᱮᱨᱳᱠᱚ ᱢᱟᱨᱩᱛᱤᱠᱚ ᱥᱮᱬᱟᱣᱟᱜᱫᱚ ᱵᱟᱭ ᱵᱚᱞᱚᱱᱟ ᱴᱤᱠᱮᱴ ᱦᱩᱭᱩᱜᱼᱟ ᱚᱱᱠᱟ ᱯᱷᱨᱤᱫᱚ ᱱᱟᱦᱟᱜ ᱵᱟᱝ ᱦᱮᱸ ᱚᱱᱟᱠᱟ ᱯᱮ ᱥᱟᱭᱜᱟᱱᱠᱚ ᱦᱟᱛᱣᱟ ᱦᱚᱭ ᱢᱤᱫᱴᱤᱡ ᱜᱟᱹᱰᱤᱨᱮ ᱜᱟᱹᱰᱤ ᱯᱤᱪᱷᱤ ᱦᱩᱱᱟᱹᱝ ᱥᱤᱢᱞᱤᱯᱟᱞ ᱚᱱᱟ ᱵᱩᱨᱩ ᱪᱮᱛᱟᱱ ᱵᱷᱤᱛᱤᱨ ᱨᱮᱜᱮ ᱚᱱᱮ ᱚᱱᱟ ᱵᱩᱨᱦᱤᱯᱟᱱᱤ ᱦᱮᱸ ᱚᱱᱟ ᱢᱮᱱᱟᱜᱼᱟ ᱵᱟᱹᱨᱟᱹᱦᱤ ᱞᱮᱠᱟᱜᱮ ᱫᱟᱜ ᱚᱱᱟ ᱡᱟᱦᱟᱸ ᱡᱚᱨᱚᱜᱼᱟ ᱚᱱᱟ ᱵᱟᱹᱨᱟᱹᱦᱤ ᱞᱮᱠᱟ ᱧᱮᱞᱚᱜᱼᱟᱛᱚ ᱚᱱᱟ ᱦᱚᱛᱮᱛᱮ ᱵᱟᱹᱨᱟᱹᱦᱤᱯᱟᱱᱤᱭ ᱟᱠᱟᱫᱟ ᱦᱮᱸ ᱚᱱᱟ ᱪᱷᱟᱲᱟ ᱠᱟᱛᱮᱫ ᱟᱨᱦᱚᱸ ᱢᱮᱱᱟᱜᱼᱟ ᱫᱮᱵᱽᱠᱩᱸᱰ ᱢᱮᱱᱟᱜᱼᱟ ᱟᱹᱰᱤ ᱢᱟᱨᱟᱝ ᱠᱩᱸᱰᱚᱞᱮᱠᱟ ᱚᱸᱰᱮ ᱫᱟᱜ ᱪᱮᱛᱟᱱ ᱠᱷᱚᱱ ᱦᱚᱭ ᱡᱷᱟᱨᱱᱟ ᱫᱟᱜ ᱚᱸᱰᱮᱫᱚ ᱢᱟᱨᱟᱝ ᱚᱠᱚᱡ ᱠᱩᱸᱰᱚ ᱠᱩᱧᱞᱮᱠᱟ ᱢᱮᱱᱟᱜᱼᱟ ᱚᱱᱠᱟᱜᱮ ᱞᱩᱞᱩᱝᱠᱚ ᱢᱮᱱᱟᱜᱼᱟ ᱱᱚᱛᱮ ᱟᱨ ᱫᱮᱵᱽ ᱦᱚᱭ ᱚᱱᱟ ᱚᱸᱰᱮᱦᱚᱸ ᱡᱷᱟᱨᱱᱟ ᱞᱮᱠᱟᱱᱟᱜ ᱥᱤᱛᱟ ᱠᱩᱸᱰᱠᱚ ᱢᱮᱱᱟᱜᱼᱟ ᱦᱚᱭ ᱚᱱᱟ ᱠᱩᱸᱰᱚᱞᱮᱠᱟ ᱥᱮᱫᱟᱭᱨᱮ ᱟᱹᱰᱤᱴᱟᱜ ᱚᱸᱰᱮ ᱩᱢᱩᱜᱠᱟᱱ ᱛᱟᱦᱮᱱᱟ ᱟᱨᱦᱚᱸ ᱢᱮᱱᱟᱜᱼᱟ ᱵᱷᱤᱢᱠᱩᱸᱰ ᱢᱮᱱᱟᱜᱼᱟ ᱚᱱᱟᱦᱚᱸ ᱟᱹᱰᱤ ᱢᱟᱨᱟᱝ ᱠᱩᱸᱰ ᱦᱚᱭ ᱱᱚᱣᱟ ᱤᱭᱟᱹ ᱦᱟᱸᱜ ᱚᱱᱠᱟ ᱢᱮᱱᱟᱜᱼᱟ ᱵᱳᱭᱛᱚᱨᱚᱱᱤ ᱜᱟᱰᱟᱨᱮ ᱢᱮᱱᱟᱜᱼᱟ ᱦᱚᱭ ᱡᱟᱝᱵᱟᱦᱟ ᱠᱚᱦᱚᱸᱠᱚ ᱛᱚᱯᱟᱭᱟ ᱜᱚᱡ ᱢᱤᱫ ᱡᱟᱜᱟᱠᱚ ᱪᱟᱞᱟᱜᱼᱟ ᱟᱵᱚ ᱥᱟᱱᱛᱟᱲ ᱦᱚᱲᱠᱚ ᱚᱱᱟ ᱪᱷᱟᱲᱟ ᱠᱟᱛᱮᱫ ᱟᱨᱦᱚᱸ ᱰᱮᱢ ᱢᱮᱱᱟᱜᱼᱟ ᱛᱮᱵᱩᱫᱽᱲᱟ ᱥᱮᱫᱨᱮ ᱠᱟᱞᱚ ᱰᱮᱢ ᱥᱩᱱᱤ ᱰᱮᱢ ᱟᱨᱦᱚᱸ ᱢᱮᱱᱟᱜᱼᱟ ᱱᱚᱰᱮ ᱵᱟᱠᱢᱩᱲᱟᱹ ᱰᱮᱢ ᱪᱷᱩᱞᱟᱹᱭᱯᱟᱞ ᱰᱮᱢ ᱦᱮᱸ ᱰᱮᱢᱠᱚ ᱢᱮᱱᱟᱜᱼᱟ ᱚᱱᱟᱠᱚᱨᱮ ᱵᱳᱴᱤᱝᱠᱚ ᱢᱮᱱᱟᱜᱼᱟ ᱦᱮᱸ ᱵᱟᱹᱲᱛᱤ ᱠᱟᱛᱮᱫ ᱫᱚ ᱱᱚᱣᱟ ᱫᱤᱠᱩ ᱠᱚᱣᱟᱜ ᱡᱟᱦᱟᱸ ᱱᱟᱣᱟ ᱥᱮᱨᱢᱟ ᱡᱟᱱᱩᱣᱟᱨᱤ ᱰᱮᱥᱮᱢᱵᱚᱨ ᱯᱚᱪᱤᱥ ᱚᱱᱟ ᱠᱚᱨᱮ ᱯᱤᱠᱱᱤᱠ ᱞᱮᱠᱟᱠᱚ ᱪᱟᱞᱟᱜᱼᱟ ᱟᱨ ᱵᱟᱝᱠᱷᱟᱱᱫᱚ ᱱᱚᱰᱮ ᱰᱮᱢᱨᱮᱫᱚ ᱜᱚᱢᱦᱟ ᱫᱚᱥᱟᱨ ᱦᱤᱞᱳᱜᱠᱚ ᱡᱟᱨᱣᱟᱜᱼᱟ ᱯᱷᱟᱠᱥᱚᱱ ᱦᱩᱭᱩᱜᱼᱟ ᱵᱚᱞ ᱮᱱᱮᱡᱠᱚ ᱡᱟᱛᱨᱟᱠᱚ ᱮᱱᱮᱡᱼᱥᱮᱨᱮᱧᱠᱚ ᱜᱚᱴᱟ ᱫᱤᱥᱚᱢᱨᱮᱱ ᱦᱚᱲᱠᱚ ᱦᱤᱡᱩᱜᱼᱟ ᱨᱟᱹᱥᱠᱟᱹ ᱨᱚᱢᱚᱡᱽ ᱦᱮᱸ ᱚᱱᱟ ᱥᱟᱶᱛᱮ ᱚᱱᱮ ᱯᱟᱠᱲᱟ ᱵᱩᱨᱩᱠᱚ ᱢᱮᱱᱟᱜ ᱡᱟᱱᱛᱷᱟᱲ ᱱᱚᱜᱼᱚᱭ ᱱᱟᱦᱟᱜ ᱜᱟᱯᱟᱼᱢᱮᱭᱟᱝᱜᱮ ᱦᱟᱸᱜ ᱢᱮᱱᱟᱜᱼᱟ ᱪᱳᱫᱚ ᱯᱚᱱᱫᱨᱚ ᱥᱳᱞᱳ ᱯᱮ ᱢᱟᱦᱟ ᱚᱸᱰᱮᱠᱚ ᱵᱚᱸᱜᱟᱭᱟᱠᱚ ᱢᱟᱹᱱᱥᱤᱠᱟᱠᱚ ᱞᱟᱹᱭᱟᱠᱚ ᱠᱟᱰᱟᱠᱚᱠᱚ ᱢᱟᱹᱱᱥᱤᱠ ᱠᱚᱣᱟ ᱦᱮᱸ ᱠᱟᱰᱟᱠᱚᱠᱚ ᱢᱟᱹᱱᱥᱤᱠ ᱠᱚᱣᱟ ᱚᱱᱟᱠᱚ ᱡᱟᱦᱟᱸᱠᱚ ᱢᱟᱹᱱᱥᱤᱠ ᱠᱟᱜᱼᱟ ᱚᱱᱟᱠᱚ ᱟᱹᱰᱤ ᱥᱟᱹᱨᱤᱜ ᱜᱮᱭᱟ ᱟᱨ ᱚᱸᱰᱮ ᱢᱤᱫᱴᱮᱱ ᱦᱳᱭ ᱡᱟᱱᱛᱷᱟᱲᱫᱚ ᱵᱩᱨᱩ ᱵᱚᱸᱜᱟᱜᱮ ᱵᱩᱨᱩ ᱪᱚᱴ

ᱦᱚᱭ ᱴᱷᱤᱠᱜᱮ ᱱᱟᱦᱟᱜ ᱦᱤᱡᱩᱜᱯᱮ ᱱᱟᱦᱟᱜ ᱛᱚᱵᱮ ᱟᱨ ᱡᱟᱦᱟᱸᱛᱤᱥᱯᱮ ᱦᱤᱡᱩᱜ ᱠᱷᱟᱱᱯᱮ ᱱᱟᱦᱟᱜ ᱡᱳᱜᱟᱡᱳᱜᱽᱯᱮ ᱦᱟᱜ ᱦᱚᱭ ᱦᱮᱸ ᱦᱮᱸ ᱦᱮᱸ ᱴᱷᱤᱠᱜᱮᱭᱟ